ᱦᱮᱸ ᱦᱮᱞᱳ ᱟᱢ ᱫᱚ ᱡᱤᱞ ᱟᱹᱠᱷᱨᱤᱧᱤᱡ ᱠᱟᱱᱟᱢ ᱚ ᱡᱤᱞ ᱚᱱᱟ ᱡᱤᱞ ᱛᱷᱚᱲᱟ ᱵᱟᱹᱲᱤᱡ ᱵᱟᱹᱲᱤᱡ ᱟᱫᱚ ᱛᱤᱥ ᱠᱚᱨᱮᱱᱟᱜ ᱡᱤᱞ ᱪᱚ ᱯᱟᱥᱮᱡᱼᱮᱢ ᱤᱢᱟᱹᱧ ᱠᱟᱱ ᱟᱫᱚ ᱚᱱᱟ ᱡᱤᱞ ᱞᱮ ᱚᱱᱟ ᱩᱛᱩ ᱠᱟᱛᱮᱫ ᱦᱚᱸ ᱵᱟᱹᱲᱤᱡᱚᱜ ᱠᱟᱱᱟ ᱟᱨ ᱧᱮᱞ ᱫᱟᱞᱮ ᱵᱚᱞᱮ ᱵᱟᱹᱲᱤᱡ ᱜᱮ ᱥᱚ ᱦᱚᱸ ᱥᱚ ᱠᱟᱱᱟ ᱟᱫᱚ ᱚ ᱟᱫᱚ ᱜᱟᱯᱟ ᱫᱚ

ᱚ ᱦᱮᱸ ᱚᱱᱟᱜᱮ ᱵᱚᱞᱮ ᱟᱫᱚ ᱠᱟᱡᱟᱠ ᱤᱭᱟᱹ ᱵᱟᱹᱲᱤᱡ ᱜᱮ ᱧᱮᱞᱚᱜ ᱠᱟᱱᱟ ᱵᱚᱞᱮ ᱡᱤᱞ ᱦᱚᱸ ᱥᱚ ᱠᱟᱱᱟ ᱟᱨ ᱩᱛᱩ ᱠᱮᱫᱟᱞᱮ ᱚᱱᱟ ᱦᱚᱸ ᱡᱚᱢ ᱦᱚᱸ ᱵᱟᱝ ᱥᱤᱵᱤᱞ ᱵᱟᱝ ᱟᱹᱭᱠᱟᱹᱜ ᱠᱟᱱᱟ ᱵᱚᱞᱮ ᱟᱫᱚ ᱚᱱᱟᱛᱮᱞᱮ ᱚᱝᱠᱟᱭᱫᱟ ᱯᱟᱭᱥᱟ ᱢᱟᱭ ᱦᱟᱛᱟᱣᱫᱟ ᱟᱨ ᱜᱚᱴᱟ ᱫᱤᱱ ᱱᱤᱛᱳᱜ ᱜᱮ ᱡᱤᱞ ᱵᱚᱱ ᱠᱤᱨᱤᱧ ᱵᱟᱲᱟᱭᱟ ᱟᱫᱚ ᱪᱮᱠᱟᱛᱮ ᱱᱤᱭᱟᱹ ᱫᱚ ᱚᱝᱠᱟᱭᱱᱟ ᱵᱚᱞᱮ ᱟᱫᱚ ᱚᱱᱟ ᱜᱮᱞᱮ ᱢᱮᱱᱫᱟ ᱵᱟᱠᱷᱟᱱ ᱵᱟᱵᱚᱱ ᱦᱟᱛᱟᱣ ᱵᱟᱲᱟᱭᱟ ᱚ ᱟᱫᱚ ᱚᱱᱟ ᱜᱮ ᱵᱚᱞᱮ ᱞᱮ ᱢᱮᱱ ᱵᱟᱲᱟᱭᱫᱟ ᱵᱚᱞᱮ ᱡᱤᱞ ᱪᱮᱫᱞᱮᱠᱟᱱ ᱡᱤᱞ ᱵᱚᱞᱮ ᱥᱮ ᱮᱴᱟᱜ ᱦᱚᱲ ᱠᱚ ᱴᱷᱮᱱ ᱦᱚᱸᱞᱮ ᱧᱮᱞ ᱵᱟᱲᱟᱭᱫᱟ ᱵᱚᱞᱮ ᱡᱤᱞ ᱵᱚᱞᱮ ᱢᱚᱡᱽ ᱜᱮ ᱧᱮᱞᱚᱜ ᱠᱟᱱᱟ ᱟᱨ ᱢᱚᱡᱽ ᱜᱮ ᱵᱚᱞᱮ ᱤᱭᱟᱹ ᱟᱫᱚ ᱱᱚᱣᱟ ᱫᱚ ᱪᱮᱠᱟᱛᱮ ᱚᱝᱠᱟ ᱫᱚ ᱵᱟᱹᱲᱤᱡ ᱱᱟ ᱟᱨ ᱥᱚ ᱠᱟᱱᱟ ᱵᱚᱞᱮ ᱫᱚᱨ ᱦᱚᱸ ᱦᱩᱸ ᱦᱮᱸ ᱚᱱᱟᱜᱮ ᱵᱚᱞᱮ ᱞᱮ ᱢᱮᱱᱫᱟ ᱚᱝᱠᱟ ᱜᱮᱞᱮ ᱤᱭᱟᱹ ᱤᱫᱤ ᱨᱩᱣᱟᱹᱲ ᱠᱟᱜᱼᱟ ᱵᱚᱱ ᱵᱟᱠᱷᱟᱱ ᱫᱚ ᱵᱚᱞᱮ ᱟᱵᱟᱨ ᱤᱭᱟᱹ ᱛᱮ ᱵᱚᱞᱮ ᱤᱱᱟᱹ ᱫᱚᱨ ᱛᱮᱜᱮ ᱵᱚᱞᱮ ᱛᱟᱭᱚᱢ ᱛᱮ ᱟᱵᱟᱨ ᱢᱚᱡᱟᱜ ᱞᱮ ᱦᱟᱛᱟᱣᱟ ᱦᱮᱸ ᱦᱮᱸ ᱵᱟᱝ ᱵᱚᱞᱮ ᱞᱟᱹᱭ ᱫᱚ ᱵᱟᱞᱮ ᱞᱟᱹᱭ ᱵᱟᱲᱟᱭᱟ ᱦᱮᱸ ᱦᱮᱸ ᱦᱮᱸ